ᱤᱧ ᱢᱤᱫᱴᱟᱝ ᱜᱟᱹᱰᱤᱧ ᱵᱩᱠ ᱞᱟᱹᱜᱤᱫ ᱜᱤᱫ ᱢᱟᱱᱮ ᱪᱟᱞᱟᱜ ᱞᱟᱹᱜᱤᱫ ᱥᱟᱹᱜᱤᱧ ᱥᱟᱹᱜᱤᱧ ᱪᱟᱞᱟᱜ ᱞᱟᱹᱜᱤᱫ ᱮᱱᱠᱷᱟᱱ ᱫᱚ ᱤᱧ ᱜᱟᱹᱰᱤ ᱵᱟᱞᱟ ᱯᱷᱳᱱ ᱠᱟᱛᱮᱫ ᱢᱮᱛᱟᱭᱟ ᱠᱤ ᱤᱧᱟᱹᱜ ᱤᱧᱟᱹᱜ ᱟᱹᱛᱩ ᱫᱚ ᱦᱩᱭᱩᱜ ᱠᱟᱱᱟ ᱞᱩᱠᱩᱭᱰᱤ ᱟᱨ ᱧᱩᱛᱩᱢ ᱛᱤᱧ ᱫᱚ ᱥᱩᱠᱩᱨᱢᱚᱱᱤ ᱢᱩᱨᱢᱩ ᱟᱨ ᱟᱢᱴᱷᱮᱱ ᱜᱟᱹᱰᱤ ᱟᱢᱟᱜ ᱜᱟᱹᱰᱤ ᱢᱮᱱᱟᱜᱼᱟ ᱟᱫᱚ ᱚᱱᱟ ᱜᱟᱹᱰᱤ ᱜᱮ ᱦᱩᱱᱟᱹᱝ ᱠᱚ ᱟᱢ ᱤᱧᱤᱧ ᱢᱮᱱᱮᱜᱼᱟ ᱠᱤ ᱤᱧ ᱵᱩᱠᱟᱹᱧ ᱟᱨ ᱟᱞᱮ ᱡᱟᱦᱟᱸ ᱥᱮᱫ ᱫᱟᱲᱟᱱᱮᱢ ᱤᱫᱤ ᱞᱮᱭᱟ ᱟᱫᱚ ᱤᱧᱢᱟ ᱤᱧᱟᱹᱜ ᱤᱧ ᱞᱟᱹᱭᱟᱜ ᱢᱮᱭᱟ ᱤᱧᱢᱟ ᱱᱚᱸᱰᱮᱱᱤᱡ ᱠᱟᱹᱱᱟᱹᱧ ᱯᱷᱤᱨ ᱟᱞᱮ ᱫᱚ ᱡᱩᱵᱽᱞᱤ ᱯᱟᱨᱠ ᱞᱮ ᱪᱟᱞᱟᱜ ᱞᱟᱜᱟᱫᱚᱜᱼᱟ ᱮᱱᱠᱷᱟᱱ ᱫᱚ ᱚᱱᱟ ᱨᱮᱱᱟᱜ ᱟᱢ ᱛᱤᱱᱟᱹᱜ ᱯᱩᱭᱥᱟᱹᱢ ᱦᱟᱛᱟᱣᱟ ᱟᱨ ᱛᱤᱱᱟᱹᱜ ᱯᱩᱭᱥᱟᱹᱢ ᱦᱟᱛᱟᱣᱟ ᱟᱨ ᱦᱚᱲ ᱦᱚᱸ ᱛᱤᱱᱟᱹᱜ ᱠᱚ ᱥᱟᱦᱚᱵᱚᱜᱼᱟ ᱛᱚ ᱥᱩᱱᱩᱢ ᱛᱤᱱᱟᱹᱜ ᱞᱟᱜᱟᱜᱼᱟ ᱚᱱᱟ ᱠᱚ ᱤᱭᱟᱹ ᱚᱱᱟ ᱠᱚ ᱞᱟᱹᱭᱟᱹᱧᱢᱮ ᱟᱨ ᱚᱠᱟ ᱦᱤᱞᱳᱜ ᱟᱞᱮᱞᱮ ᱪᱟᱞᱟᱜᱼᱟ ᱚᱱᱟ ᱠᱚᱧ ᱞᱟᱹᱭ ᱟᱢᱟ ᱟᱨ ᱢᱟᱱᱞᱤᱭᱟ ᱟᱢ ᱰᱷᱮᱨ ᱯᱩᱭᱥᱟᱹᱢ ᱦᱟᱛᱟᱣᱟ ᱥᱮ ᱟᱢ ᱪᱮᱫ ᱞᱮᱠᱟ ᱟᱢ ᱠᱩᱥᱤᱛᱮᱢ ᱦᱟᱛᱟᱣᱟ ᱚᱱᱟ ᱠᱚ ᱞᱟᱹᱭᱟᱞᱮᱢᱮ ᱟᱨ ᱟᱞᱮ ᱡᱮᱛᱮ ᱯᱚᱨᱤᱵᱟᱨ ᱡᱟᱠ ᱞᱮ ᱪᱟᱞᱟᱜᱼᱟ ᱚᱲᱟᱜ ᱦᱚᱲᱮ ᱪᱟᱞᱟᱜᱼᱟ ᱟᱨ ᱟᱢᱟᱜ ᱜᱟᱹᱰᱤ ᱨᱮ ᱥᱩᱵᱤᱫᱟ ᱚᱥᱩᱵᱤᱫᱟ ᱪᱮᱫ ᱞᱮᱠᱟ ᱢᱮᱱᱟᱜᱼᱟ ᱚᱱᱟ ᱠᱚ ᱧᱮᱞ ᱠᱟᱛᱮᱫ ᱮᱢ ᱞᱟᱹᱭᱟ ᱠᱤ ᱢᱟᱱᱞᱤᱭᱟ ᱵᱟᱠᱷᱟᱱ ᱟᱢᱟᱜ ᱜᱟᱹᱰᱤᱨᱮ ᱚᱥᱩᱵᱤᱫᱟ ᱮᱠᱴᱩ ᱢᱚᱛᱞᱚᱵ ᱥᱤᱴ ᱩᱱᱟᱹᱜ ᱵᱟᱹᱪᱩᱜ ᱟᱹᱱᱤᱡ ᱟᱨ ᱟᱢ ᱩᱱᱟᱹᱜ ᱮᱢ ᱦᱟᱛᱟᱣᱟ ᱮᱱᱠᱷᱟᱱ ᱚᱱᱟ ᱦᱚᱸᱥᱮ ᱮᱢ ᱵᱟᱞᱮ ᱫᱟᱲᱮᱭᱟᱢᱟ ᱠᱤ ᱟᱞᱮ ᱡᱚᱛᱚ ᱦᱚᱲ ᱥᱩᱵᱤᱫᱟᱛᱮ ᱢᱟᱱᱮ ᱡᱮᱛᱮ ᱦᱚᱲ ᱵᱮᱥᱛᱮ ᱫᱩᱲᱩᱵ ᱠᱟᱛᱮᱫ ᱥᱮ ᱥᱩᱵᱤᱫᱟ ᱛᱟᱦᱮᱸ ᱠᱟᱛᱮᱫ ᱪᱟᱞᱟᱣ ᱞᱟᱹᱜᱤᱫᱛᱮ ᱢᱟᱱᱮ ᱟᱞᱮ ᱫᱚ ᱚᱱᱟ ᱠᱟᱛᱷᱟᱞᱮ ᱢᱮᱱᱮᱜᱼᱟ ᱮᱱᱠᱷᱟᱱ ᱚᱱᱟᱜᱮ ᱤᱧᱟᱹᱜ ᱮᱰᱨᱮᱥ ᱱᱤᱭᱟᱹ ᱠᱟᱱᱟ ᱠᱤ ᱟᱨ ᱱᱚᱰᱮ ᱜᱟᱹᱰᱤ ᱟᱹᱜᱩᱭ ᱢᱮ ᱟᱢᱟᱜ ᱜᱟᱹᱰᱤ ᱞᱮ ᱵᱩᱠᱤᱝ ᱮᱜᱼᱟ ᱟᱨ ᱞᱮ ᱪᱟᱞᱟᱜᱼᱟ